ᱦᱮᱞᱳ ᱚᱠᱟᱨᱮ ᱢᱮᱱᱟᱢᱟ ᱰᱨᱟᱭᱵᱷᱟᱨ ᱤᱧ ᱵᱟᱵᱳᱭᱫᱟᱧ ᱦᱮᱡ ᱟᱠᱟᱱᱟ ᱟᱢ ᱦᱤᱡᱩᱜ ᱢᱮ ᱟᱨ ᱤᱧ ᱱᱚᱰᱮ ᱠᱷᱚᱱ ᱤᱫᱤᱧ ᱢᱮ ᱦᱮᱸ ᱵᱟᱢ ᱦᱮᱡ ᱫᱟᱲᱮᱭᱟᱜᱼᱟ ᱪᱮᱫ ᱚᱥᱩᱵᱤᱫᱷᱟ ᱦᱮᱸ ᱤᱱᱟᱹ ᱢᱤᱫ ᱰᱚᱸᱰᱮᱠ ᱤᱭᱟᱹ ᱵᱟᱲᱟ ᱠᱟᱛᱮᱫ ᱦᱤᱡᱩᱜ ᱢᱮᱥᱮ ᱟᱪᱪᱷᱟ ᱡᱩᱫᱤ ᱵᱟᱢ ᱦᱮᱡ ᱫᱟᱲᱮᱭᱟᱜᱼᱟ ᱛᱟᱦᱚᱞᱮ ᱟᱢ ᱥᱮᱫ ᱠᱷᱚᱱ ᱩᱯᱟᱹᱭ ᱡᱟᱦᱟᱸᱭ ᱚᱱᱠᱟᱱ ᱢᱮᱱᱟᱜ ᱠᱚᱣᱟ ᱱᱚᱛᱮ ᱠᱷᱚᱱ ᱠᱚ ᱤᱫᱤ ᱛᱟᱨᱟᱧᱟ ᱟᱪᱪᱷᱟ ᱴᱷᱤᱠ ᱜᱮᱭᱟ ᱵᱟᱝ ᱠᱷᱟᱱ ᱫᱚ ᱤᱧ ᱧᱮᱞᱮᱫ ᱠᱩᱣᱟᱹᱧ ᱱᱟᱦᱟᱜ ᱤᱧ ᱩᱱᱠᱩ ᱥᱟᱞᱟ ᱤᱧ ᱤᱧ ᱫᱮᱡ ᱪᱟᱞᱟᱜᱼᱟ ᱦᱟᱸᱜ ᱴᱷᱤᱠ